ᱦᱚᱞᱫᱤ ᱯᱩᱠᱩᱨ ᱨᱮ ᱦᱟᱴ ᱞᱟᱜᱟᱜᱼᱟ ᱟᱫᱚ ᱚᱸᱰᱮ ᱜᱮ ᱫᱚᱢᱮ ᱦᱚᱲ ᱠᱚ ᱡᱟᱣᱨᱟᱜᱼᱟ ᱟᱹᱰᱤ ᱡᱷᱟᱹᱞ ᱡᱷᱟᱹᱞ ᱠᱷᱚᱡᱟᱜ ᱠᱚ ᱦᱤᱡᱩᱜᱼᱟ ᱥᱟᱱᱟᱢ ᱠᱤᱨᱤᱧ ᱠᱚ ᱞᱟᱹᱜᱤᱫ ᱟᱨ ᱚᱸᱰᱮ ᱟᱹᱰᱤ ᱨᱚᱠᱚᱢ ᱥᱟᱢᱟᱱ ᱠᱚ ᱟᱹᱜᱩᱭᱟ ᱟᱹᱠᱷᱨᱤᱧ ᱞᱟᱹᱜᱤᱫ ᱛᱮ ᱡᱟᱦᱟᱸᱢ ᱠᱷᱚᱡᱟ ᱚᱱᱟ ᱠᱚ ᱦᱚᱸ ᱧᱟᱢᱚᱜ ᱜᱮᱭᱟ ᱫᱚᱛᱚ ᱯᱮᱱᱴ ᱪᱩᱲᱤ ᱯᱟᱜᱽᱨᱟ ᱴᱤᱠᱞᱤ ᱪᱟᱯᱚᱞ ᱟᱨ ᱵᱮᱜᱽ ᱢᱳᱴᱚᱨ ᱥᱟᱭᱠᱮᱞ ᱠᱚᱣᱟᱜ ᱜᱮᱨᱮᱡᱽ ᱦᱚᱸ ᱢᱮᱱᱟᱜᱼᱟ ᱠᱤ ᱟᱹᱠᱷᱨᱤᱧ ᱟᱠᱚ ᱥᱟᱭᱠᱮᱞ ᱠᱚ ᱠᱚ ᱟᱹᱠᱷᱨᱤᱧᱟ ᱦᱳᱴᱮᱞ ᱠᱚ ᱢᱮᱱᱟᱜᱼᱟ ᱢᱟᱨᱟᱝ ᱢᱟᱨᱟᱝ ᱦᱳᱴᱮᱞ ᱠᱚ ᱡᱚᱢᱟᱜ ᱠᱚ ᱟᱨ ᱟᱹᱰᱤ ᱵᱮᱹᱥ ᱡᱟᱭᱟᱜ ᱠᱟᱱᱟ ᱧᱮᱞ ᱧᱚᱜ ᱟᱹᱰᱤ ᱵᱮᱹᱥ ᱵᱩᱡᱷᱟᱹᱜᱼᱟ ᱟᱨ ᱫᱟᱬᱟ ᱵᱟᱲᱟᱭ ᱦᱚᱸ ᱟᱹᱰᱤ ᱱᱟᱯᱟᱭ ᱡᱟᱭᱜᱟ ᱠᱟᱱᱟ ᱢᱚᱱᱮ ᱠᱚ ᱟᱹᱰᱤ ᱥᱟᱱᱛᱤ ᱜᱮ ᱵᱩᱡᱷᱟᱹᱜᱼᱟ ᱚᱱᱟ ᱧᱮᱧᱮᱞ ᱠᱚ ᱞᱟᱹᱜᱤᱫ ᱛᱮ ᱦᱚᱲ ᱟᱹᱰᱤ ᱡᱷᱟᱞ ᱡᱷᱟᱞ ᱠᱷᱚᱡᱟᱜ ᱠᱚ ᱦᱤᱡᱩᱜᱼᱟ ᱟᱨ ᱚᱸᱰᱮᱱᱟᱜ ᱥᱟᱢᱟᱱ ᱥᱮ ᱟᱹᱰᱤ ᱥᱚᱥᱛᱟ ᱥᱩᱵᱤᱫᱟ ᱦᱚᱸ ᱧᱟᱢᱚᱜ ᱜᱮᱭᱟ ᱟᱨ ᱫᱚᱢᱮ ᱱᱟᱯᱟᱭ ᱱᱟᱯᱟᱭᱟᱜ ᱠᱚ ᱟᱹᱜᱩ ᱠᱟᱜᱼᱟ ᱟᱨ ᱧᱮ ᱦᱚᱸ ᱠᱚ ᱧᱮᱞ ᱛᱟᱨᱟᱟᱭᱟ ᱚᱱᱟ ᱠᱚᱨᱮᱱᱟᱜ ᱡᱟᱭᱜᱟ ᱠᱚ ᱟᱨ ᱠᱤᱨᱤᱧ ᱦᱚᱸ ᱠᱚ ᱠᱤᱨᱤᱧ ᱛᱟᱨᱟᱭᱟ ᱟᱨ ᱡᱟᱦᱟᱸᱭᱟᱭ ᱯᱩᱭᱥᱟᱹ ᱠᱚ ᱵᱟᱹᱱᱩᱜ ᱟᱹᱱᱤᱡ ᱩᱱᱤ ᱫᱚ ᱧᱮᱞ ᱦᱚᱸᱭ ᱧᱮᱞᱟ ᱧᱮᱞ ᱫᱟᱲᱮᱭᱟᱜᱼᱟ ᱟᱨ ᱡᱟᱦᱟᱸᱭ ᱢᱮᱱᱟᱭ ᱠᱤ ᱱᱚᱰᱮᱱᱟᱜ ᱠᱟᱹᱴᱤᱡ ᱥᱟᱢᱟᱱᱤᱧ ᱤᱫᱤ ᱛᱚᱨᱟᱭᱟ ᱛᱚ ᱩᱱᱤ ᱫᱚ ᱤᱫᱤ ᱜᱮᱭᱟ ᱟᱨ ᱩᱛᱩ ᱠᱚ ᱦᱚᱸ ᱠᱚ ᱟᱹᱜᱩ ᱠᱟᱜᱼᱟ ᱩᱛᱩ ᱦᱟᱛᱟᱣ ᱦᱚᱸ ᱫᱟᱲᱮᱭᱟᱼᱜ ᱟᱢ ᱫᱚᱢᱮ ᱡᱷᱟᱹᱞ ᱡᱷᱟᱹᱞ ᱠᱷᱚᱡᱟᱜ ᱠᱚ ᱟᱹᱜᱩᱭᱟ ᱚᱱᱟ ᱦᱚᱸ ᱟᱨ ᱚᱱᱟ ᱠᱚ ᱦᱚᱸ ᱢᱮᱱᱠᱷᱟᱱ ᱟᱨ ᱦᱚᱸ ᱟᱹᱰᱤ ᱜᱟᱱ ᱠᱚ ᱟᱹᱜᱩᱭᱟ ᱟᱫᱚ ᱚᱸᱰᱮ ᱜᱮ ᱡᱷᱟᱹᱞ ᱡᱷᱟᱹᱞ ᱤᱧ ᱦᱚᱧ ᱪᱟᱞᱟᱜᱼᱟ ᱧᱮᱞ ᱠᱟᱜ ᱜᱤᱭᱟᱹᱧ ᱟᱨ ᱤᱧ ᱪᱟᱞᱟᱣ ᱠᱟᱱᱟ ᱟᱹᱰᱤ ᱱᱟᱯᱟᱭ ᱡᱟᱭᱜᱟ ᱠᱟᱱᱟ ᱟᱞᱮ ᱜᱟᱛᱮ ᱠᱚᱞᱮ ᱪᱟᱞᱟᱣ ᱠᱟᱱᱟ ᱟᱨ ᱦᱚᱸ ᱞᱮ ᱢᱮᱱᱮᱜᱼᱟ ᱠᱤ ᱟᱨ ᱦᱚᱸ ᱵᱚᱱ ᱪᱟᱞᱟᱣ ᱦᱤᱡᱩᱜᱼᱟ ᱚᱸᱰᱮ ᱫᱚ ᱟᱹᱰᱤ ᱱᱟᱯᱟᱭ ᱡᱟᱭᱜᱟ ᱠᱟᱱᱟ ᱥᱮ ᱚᱱᱟ ᱞᱟᱹᱜᱤᱫ ᱛᱮ ᱧᱮᱞ ᱧᱚᱜ ᱟᱹᱰᱤ ᱪᱮᱦᱨᱟ ᱵᱩᱡᱷᱟᱹᱜᱼᱟ ᱟᱨ ᱢᱚᱱᱮ ᱠᱚ ᱦᱚᱸ ᱟᱹᱰᱤ ᱡᱤᱭᱟᱹᱲ ᱜᱮ ᱵᱩᱡᱷᱟᱹᱜᱼᱟ